ᱦᱟᱹᱠᱩ ᱥᱟᱵ ᱞᱟᱹᱜᱤᱫ ᱪᱮᱫ ᱠᱚ ᱪᱮᱫ ᱠᱚ ᱢᱟᱱᱮ ᱚᱥᱛᱚᱨᱚ ᱞᱟᱜᱟᱜᱼᱟ ᱚᱱᱟ ᱠᱚ ᱦᱩᱭᱩᱜ ᱠᱟᱱᱟ ᱡᱚᱠᱷᱚᱱ ᱢᱟᱱᱮ ᱪᱟᱯ ᱛᱮᱢ ᱜᱚᱡ ᱠᱚᱣᱟ ᱡᱮᱢᱚᱱ ᱱᱚᱝᱼᱚᱭ ᱮᱢ ᱪᱟᱞᱟᱣ ᱮᱱᱟ ᱯᱩᱠᱷᱨᱤ ᱛᱮ ᱡᱮᱢᱚᱱ ᱡᱚᱞᱟ ᱡᱳᱞᱟ ᱛᱮᱢ ᱪᱟᱞᱟᱣ ᱮᱱᱟ ᱡᱳᱞᱟᱨᱮ ᱡᱮᱢᱚᱱ ᱫᱟᱢᱱᱟ ᱠᱚ ᱛᱟᱦᱮᱱᱟ ᱚᱱᱟ ᱠᱚ ᱚᱪᱚᱜ ᱠᱟᱛᱮ ᱡᱮᱢᱚᱱ ᱤᱭᱟᱹ ᱠᱟᱛᱮ ᱡᱮᱢᱚᱱ ᱦᱟᱹᱠᱩ ᱠᱚ ᱜᱚᱡ ᱠᱚᱣᱟ ᱚᱱᱠᱟ ᱨᱮᱫᱚ ᱡᱟᱦᱟᱱᱟᱜ ᱫᱚ ᱵᱟᱝ ᱞᱟᱜᱟᱜᱼᱟ ᱫᱟᱢᱱᱟᱢ ᱚᱨ ᱢᱟᱱᱮᱢ ᱚᱨ ᱟᱪᱩᱨ ᱠᱮᱫᱟ ᱟᱨ ᱟᱭᱢᱟ ᱦᱚᱲ ᱡᱮᱢᱚᱱ ᱯᱟᱸᱪ ᱪᱷᱚ ᱡᱚᱱ ᱫᱚᱞ ᱠᱟᱛᱮ ᱚᱸᱰᱮᱢ ᱚᱨᱪᱩᱨ ᱠᱟᱛᱮ ᱮᱢ ᱮᱥᱮᱫ ᱠᱮᱫᱟ ᱟᱨ ᱢᱮᱱ ᱪᱟᱯᱚᱭ ᱢᱮ ᱪᱟᱯᱚ ᱠᱟᱛᱮ ᱛᱟᱨᱯᱚᱨ ᱫᱚ ᱟᱢ ᱫᱚᱦᱚ ᱡᱤᱱᱤᱥ ᱢᱮᱱᱟᱜ ᱛᱟᱢᱟ ᱚᱱᱟᱢ ᱤᱫᱤᱭ ᱠᱟᱫᱟ ᱚᱱᱟ ᱨᱮ ᱫᱚᱦᱚᱭ ᱦᱩᱭᱩᱜ ᱛᱟᱢᱟ ᱛᱟᱨᱯᱚᱨᱮ ᱟᱪᱷᱟ ᱚᱱᱟ ᱦᱩᱭ ᱮᱱᱟ ᱟᱢ ᱡᱩᱫᱤ ᱯᱩᱠᱷᱨᱤ ᱨᱮ ᱡᱩᱫᱤ ᱦᱟᱹᱠᱩᱢ ᱜᱚᱡᱮ ᱠᱷᱟᱱ ᱡᱮᱢᱚᱱ ᱟᱭᱢᱟ ᱨᱚᱠᱚᱢ ᱦᱟᱹᱠᱩ ᱠᱚ ᱛᱟᱦᱮᱱᱟ ᱢᱤᱫᱴᱟᱝ ᱡᱷᱟᱹᱞᱤ ᱛᱟᱦᱮᱱᱟ ᱡᱮᱢᱚᱱ ᱢᱤᱫᱴᱟᱝ ᱚᱱᱟ ᱫᱚᱠᱚ ᱢᱮᱛᱟᱜᱼᱟ ᱰᱷᱮᱠᱟ ᱡᱷᱟᱹᱞᱤ ᱚᱱᱟᱨᱮ ᱟᱢᱮᱢ ᱜᱚᱡ ᱫᱟᱲᱮᱭᱟᱭᱟ ᱥᱮ ᱢᱤᱫᱴᱟᱝ ᱤᱭᱟᱹ ᱢᱮᱱᱟᱜᱼᱟ ᱜᱟᱰᱟ ᱞᱮᱠᱟ ᱚᱸᱰᱮ ᱦᱟᱹᱠᱩ ᱢᱮᱱᱟᱜ ᱠᱚᱣᱟ ᱛᱚ ᱧᱮᱞ ᱮᱫᱟᱢ ᱡᱮᱢ ᱦᱟᱹᱠᱩᱢ ᱜᱚᱡᱮᱭᱟ ᱛᱚ ᱟᱢ ᱪᱤᱠᱟᱹᱛᱮᱢ ᱜᱚᱡᱮᱭᱟ ᱛᱚ ᱚᱱᱟ ᱞᱟᱹᱜᱤᱫ ᱛᱮ ᱟᱢ ᱞᱟᱜᱟᱣ ᱟᱢᱟ ᱡᱮ ᱢᱤᱫᱴᱟᱝ ᱛᱷᱟᱹᱨᱤ ᱞᱟᱜᱟᱣ ᱟᱢᱟ ᱛᱟᱨᱯᱚᱨᱮ ᱢᱤᱫᱴᱟᱝ ᱰᱮᱠᱪᱤ ᱞᱟᱜᱟᱜᱼᱟ ᱫᱚᱦᱚ ᱞᱟᱹᱜᱤᱫ ᱦᱟᱹᱠᱩ ᱫᱚᱦᱚ ᱞᱟᱹᱜᱤᱫ ᱛᱟᱨᱯᱚᱨᱮ ᱪᱟᱸᱜᱽᱨᱤ ᱨᱮ ᱟᱢ ᱟᱨᱮᱡ ᱠᱚᱣᱟ ᱚᱱᱟ ᱠᱚ ᱞᱟᱜᱟᱜᱼᱟ ᱛᱟᱨᱯᱚᱨᱮ ᱢᱚᱴᱟᱢᱩᱴᱤ ᱤᱧ ᱚᱱᱠᱟᱧ ᱛᱟᱦᱮᱱᱟ ᱥᱟᱵ ᱠᱟᱢ ᱢᱤᱫ ᱛᱷᱮᱠᱮ ᱚᱱᱠᱟ ᱚᱻ ᱢᱤᱫ ᱛᱷᱮᱠᱮ ᱢᱚᱬᱮ ᱚᱝᱠᱟ ᱢᱚᱬᱮ ᱜᱷᱚᱱᱴᱟ ᱜᱟᱱᱤᱧ ᱛᱟᱦᱮᱱᱟ ᱥᱳᱢᱚᱭ ᱫᱚ ᱦᱩᱭᱩᱜ ᱠᱟᱱᱟ